ᱦᱮᱞᱳ ᱡᱚᱦᱟᱨ ᱜᱮ ᱜᱚᱢᱠᱮ ᱢᱮᱱ ᱫᱟᱹᱧ ᱱᱚᱣᱟ ᱥᱟᱫᱟ ᱠᱟᱞᱟᱨ ᱥᱠᱚᱨᱯᱤᱭᱳ ᱜᱟᱹᱰᱤ ᱨᱮᱱ ᱢᱟᱹᱞᱤᱠ ᱜᱮᱵᱮᱱ ᱞᱟᱹᱭᱮᱫ ᱠᱟᱱ ᱛᱟᱦᱮᱱᱟᱥᱮ ᱦᱳᱭ ᱜᱚᱢᱠᱮ ᱢᱮᱱᱮᱫ ᱠᱟᱱ ᱛᱟᱦᱮᱱᱤᱧ ᱟᱞᱮ ᱱᱚᱸᱰᱮ ᱯᱩᱨᱵᱚ ᱵᱚᱨᱫᱷᱚᱢᱟᱱ ᱢᱟᱱᱠᱚᱲ ᱢᱟᱱᱠᱚᱲ ᱟᱹᱛᱩ ᱠᱷᱚᱱ ᱤᱧ ᱢᱮᱱᱮᱫ ᱠᱟᱱ ᱛᱟᱦᱮᱱᱟ ᱢᱟᱱᱮ ᱱᱚᱸᱰᱮ ᱱᱚᱸᱰᱮ ᱢᱟᱱᱠᱚᱲ ᱠᱷᱚᱱ ᱢᱟᱱᱮ ᱢᱩᱠᱩᱴᱢᱚᱱᱤᱯᱩᱨ ᱫᱟᱬᱟᱱ ᱞᱮ ᱥᱮᱱ ᱠᱚᱜᱼᱟ ᱛᱚ ᱟᱵᱮᱱ ᱨᱮᱱ ᱰᱨᱟᱭᱵᱷᱟᱨ ᱫᱚ ᱵᱷᱟᱲᱟ ᱠᱟᱹᱴᱤᱡ ᱰᱷᱮᱨᱮ ᱞᱟᱹᱭᱮᱫᱟ ᱢᱟᱱᱮ ᱪᱟᱹᱨ ᱦᱟᱡᱟᱨ ᱜᱟᱱᱮ ᱞᱟᱹᱭᱮᱫᱟ ᱛᱚ ᱛᱷᱚᱲᱟ ᱠᱟᱹᱴᱤᱡ ᱠᱚᱢᱥᱚᱢ ᱦᱩᱭ ᱞᱮᱱᱠᱷᱟᱱ ᱵᱷᱟᱹᱜᱤ ᱦᱩᱭᱩᱜᱼᱟᱥᱮ ᱫᱤᱭᱮ ᱚᱸᱰᱮ ᱠᱷᱚᱱ

ᱢᱩᱠᱩᱴᱢᱚᱱᱤᱯᱩᱨ ᱞᱮ ᱪᱟᱞᱟᱜᱼᱟ ᱥᱟᱶᱛᱮ ᱚᱸᱰᱮ ᱠᱷᱚᱱ ᱦᱚᱸ ᱟᱵᱟᱨ ᱞᱮ ᱨᱩᱣᱟᱹᱲ ᱦᱤᱡᱩᱜᱼᱟ ᱫᱩᱨᱜᱟᱹᱯᱩᱨ ᱛᱷᱚᱲᱟ ᱞᱮ ᱟᱹᱪᱩᱨᱮᱱᱜᱮ ᱵᱟᱡᱟᱨ ᱚᱱᱟ ᱥᱟᱶᱛᱮ ᱟᱞᱮ ᱯᱟᱥᱮ ᱢᱤᱫᱴᱮᱱ ᱢᱟᱱᱮ ᱯᱚᱪᱷᱤᱢ ᱵᱚᱨᱫᱷᱚᱢᱟᱱ ᱚᱱᱟ ᱯᱚᱪᱷᱤᱢ ᱵᱚᱨᱫᱷᱚᱢᱟᱱ ᱰᱤᱥᱴᱤᱠ ᱨᱮ ᱢᱤᱫᱴᱤᱱ ᱯᱟᱨᱠ ᱯᱟᱲᱟᱜ ᱠᱟᱱᱟ ᱫᱮᱣᱩᱞ ᱯᱟᱨᱠ ᱛᱚ ᱚᱸᱰᱮ ᱜᱟᱱᱞᱮ ᱠᱟᱹᱴᱤᱡ ᱞᱮ ᱫᱟᱬᱟᱵᱟᱲᱟ ᱟᱹᱜᱩ ᱠᱮᱭᱟ ᱛᱚ ᱦᱮᱸ ᱜᱚᱢᱠᱮ ᱢᱮᱱᱮᱫ ᱠᱟᱱ ᱛᱟᱦᱮᱱᱤᱧ ᱡᱮ ᱛᱚ ᱟᱵᱮᱱ ᱛᱤᱱᱟᱹᱜ ᱵᱷᱟᱲᱟ ᱵᱮᱱ ᱞᱟᱹᱭᱮᱫᱟ ᱟᱵᱮᱱ ᱨᱮᱱ ᱰᱨᱟᱭᱵᱷᱟᱨ ᱢᱟ ᱚᱸᱰᱮ ᱢᱩᱠᱩᱴᱢᱚᱱᱤᱯᱩᱨ ᱪᱟᱨ ᱦᱟᱡᱟᱨᱮ ᱢᱮᱱᱫᱟ ᱟᱵᱟᱨ ᱚᱱᱛᱮ ᱦᱚᱸ ᱚᱱᱛᱮ ᱦᱚᱸ ᱱᱚᱸᱰᱮ ᱪᱟᱞᱟᱣ ᱠᱚᱨᱛᱮ ᱜᱮᱞᱮ ᱢᱟᱱᱮ ᱥᱟᱶᱛᱮ ᱳᱭ ᱫᱩ ᱦᱟᱡᱟᱨ ᱴᱟᱠᱟ ᱵᱮᱥᱤᱭ ᱞᱟᱹᱭᱫᱟ ᱢᱟᱱᱮ ᱢᱳᱴ ᱪᱷᱚ ᱦᱟᱡᱟᱨ ᱴᱟᱠᱟ ᱵᱷᱟᱲᱟᱭ ᱞᱟᱹᱭᱫᱟ ᱛᱳ ᱠᱟᱹᱴᱤᱡ ᱠᱚᱢᱥᱚᱢ ᱵᱷᱟᱲᱟ ᱦᱩᱭ ᱞᱮᱱᱠᱷᱟᱱ ᱤᱱᱠᱟᱹ ᱛᱷᱚᱲᱟ ᱵᱷᱟᱹᱜᱤ ᱦᱩᱭ ᱠᱚᱜᱼᱟ ᱥᱮ ᱢᱟᱱᱮ ᱪᱷᱚ ᱦᱟᱡᱟᱨ ᱫᱚ ᱟᱹᱰᱤ ᱟᱭᱢᱟᱜᱮ ᱡᱟᱹᱥᱛᱤᱜ ᱠᱟᱱᱟ ᱥᱮ ᱠᱟᱹᱴᱤᱡ ᱠᱚᱢ ᱥᱚᱢ ᱵᱷᱟᱲᱟ ᱛᱟᱦᱮᱱ ᱠᱷᱟᱱ ᱳᱭ ᱥᱟᱲᱮ ᱪᱟᱨ ᱯᱟᱸᱪ ᱦᱟᱡᱟᱨ ᱛᱮ ᱛᱷᱚᱲᱟ ᱪᱮᱥᱴᱟᱭᱵᱮᱱ ᱟᱵᱮᱱ ᱦᱚᱸ ᱠᱤᱱᱛᱩ ᱱᱚᱝᱠᱟ ᱫᱚ ᱩᱱᱟᱹᱜ ᱜᱟᱱ ᱫᱚ ᱦᱟᱛᱟᱣ ᱫᱚ ᱵᱟᱝ ᱩᱪᱤᱛ ᱠᱟᱱᱟ ᱥᱮ ᱟᱞᱮ ᱦᱚᱸ ᱵᱮᱥᱤ ᱦᱚᱲ ᱫᱚ ᱵᱟᱹᱱᱩᱜ ᱞᱮᱭᱟ ᱢᱚᱬᱮ ᱦᱚᱲ ᱞᱮ ᱪᱟᱞᱟᱜᱼᱟ ᱟᱨ ᱥᱠᱚᱨᱯᱤᱭᱚ ᱜᱟᱹᱰᱤ ᱢᱟᱨᱟᱝ ᱜᱮᱛᱟ ᱵᱮᱱᱟ ᱥᱮ ᱩᱱᱟᱹᱜ ᱦᱚᱲ ᱫᱚ ᱵᱮᱥᱤ ᱦᱚᱲ ᱪᱟᱞᱟᱣ ᱞᱮᱱᱠᱷᱟᱱ ᱦᱚᱸ ᱵᱟᱝ ᱦᱩᱭᱩᱜᱼᱟ ᱟᱵᱮᱱᱟᱜ ᱜᱟᱹᱰᱤ ᱫᱚ ᱩᱱᱟᱹᱜ ᱦᱚᱲᱮᱢ ᱪᱟᱯ ᱮᱢ ᱞᱳᱰ ᱢᱟᱱᱮ ᱵᱮᱥᱤ ᱦᱚᱲ ᱞᱳᱰ ᱵᱟᱝ ᱥᱟᱦᱟᱣᱟᱭ ᱥᱮ ᱟᱭᱢᱟ ᱟᱵᱟᱨ ᱡᱤᱱᱤᱥᱯᱚᱛᱨᱚ ᱢᱮᱱᱟᱜ ᱛᱟᱞᱮᱭᱟ ᱛᱳ ᱯᱟᱸᱪ ᱦᱚᱲ ᱜᱮᱞᱮ ᱪᱟᱞᱟᱜᱼᱟ ᱟᱢᱜᱮ ᱧᱮᱞ ᱢᱮ ᱱᱚᱜᱼᱚᱭ ᱥᱩᱫᱷᱩ ᱵᱟᱨ ᱡᱟᱭᱜᱟ ᱫᱟᱬᱟ ᱦᱩᱭᱩᱜᱼᱟ ᱛᱳ ᱠᱚᱢᱥᱚᱢ ᱵᱷᱟᱲᱟ ᱞᱟᱹᱭ ᱞᱮᱠᱷᱟᱱ ᱵᱷᱟᱹᱜᱤ ᱦᱩᱭᱩᱜᱼᱟ ᱥᱮ ᱮᱴᱟᱜ ᱰᱟᱭᱵᱷᱟᱨ ᱠᱚ ᱠᱚᱢ ᱜᱮᱠᱚ ᱵᱷᱟᱲᱟ ᱠᱚ ᱞᱟᱹᱭᱟ ᱚᱱᱛᱮ ᱩᱱᱠᱩᱣᱟᱜ ᱠᱟᱹᱴᱤᱡ ᱛᱷᱚᱲᱟ ᱟᱭᱢᱟ ᱥᱟᱺᱜᱤᱧ ᱫᱚ ᱵᱟᱝ ᱠᱚ ᱪᱟᱞᱟᱜ ᱞᱟᱹᱜᱤᱫᱚᱜ ᱠᱟᱱᱟ ᱥᱮ ᱵᱷᱟᱲᱟ ᱫᱚ ᱠᱚᱢ ᱜᱮᱠᱚ ᱞᱟᱹᱭᱫᱟ ᱛᱳ ᱟᱵᱮᱱ ᱞᱟᱹᱭ ᱵᱮᱱ ᱛᱤᱱᱟᱹᱜ ᱵᱮᱱ ᱦᱟᱛᱟᱣᱟ ᱟᱢ ᱜᱮ ᱧᱮᱞ ᱢᱮ ᱪᱟᱨ ᱥᱟᱲᱮ ᱪᱟᱨ ᱯᱟᱸᱪ ᱛᱮ ᱦᱩᱭ ᱞᱮᱱᱠᱷᱟᱱ ᱜᱟᱹᱰᱤ ᱵᱷᱟᱲᱟ ᱦᱩᱭ ᱞᱮᱱᱠᱷᱟᱱ ᱴᱷᱤᱠ ᱜᱮᱭᱟ ᱵᱟᱝᱠᱷᱟᱱ ᱫᱚ ᱟᱹᱞᱤᱧ ᱫᱚ ᱮᱴᱟᱜ ᱜᱟᱹᱰᱤ ᱞᱤᱧ ᱧᱮᱞ ᱡᱚᱝ ᱠᱟᱱᱟ ᱦᱮᱸ ᱜᱚᱢᱠᱮ ᱥᱟᱲᱮ ᱪᱟᱨ ᱥᱟᱲᱮ ᱪᱟᱨ ᱯᱟᱸᱪ ᱦᱟᱡᱟᱨ ᱛᱮ ᱦᱩᱭᱩᱜᱼᱟ ᱵᱟᱝ ᱜᱚᱢᱠᱮ ᱥᱟᱲᱮ ᱯᱟᱸᱪ ᱦᱟᱡᱟᱨ ᱫᱚ ᱫᱚᱢᱮᱜᱮ ᱡᱟᱹᱥᱛᱤᱜ ᱠᱟᱱᱟ ᱯᱟᱸᱪ ᱦᱟᱡᱟᱨ ᱥᱮ ᱯᱟᱸᱪ ᱦᱟᱡᱟᱨ ᱨᱮ ᱜᱚᱢᱠᱮ ᱯᱟᱸᱪ ᱦᱟᱡᱟᱨ ᱨᱮ ᱟᱵᱮᱱᱟᱜ ᱜᱟᱹᱰᱤ ᱵᱷᱟᱲᱟ ᱞᱤᱧ ᱧᱟᱢᱟ ᱦᱳᱭ ᱜᱚᱢᱠᱮ ᱴᱷᱤᱠ ᱜᱮᱭᱟ ᱠᱚᱢ ᱜᱮ ᱛᱟᱦᱞᱮ ᱯᱟᱸᱪ ᱦᱟᱡᱟᱨ ᱠᱚᱱᱯᱷᱟᱨᱢ ᱚᱱᱟᱜᱮ ᱠᱟᱛᱷᱟ ᱛᱟᱦᱮᱸᱭᱮᱱᱟ ᱳᱠᱮᱹ ᱜᱚᱢᱠᱮ ᱴᱷᱤᱠ ᱜᱮᱭᱟ ᱟᱭᱢᱟ ᱥᱟᱨᱦᱟᱣ ᱴᱷᱤᱠ ᱜᱮᱭᱟ ᱫᱚᱦᱚᱭᱤᱫᱟᱹᱧ ᱠᱚᱞ ᱦᱮᱸ